ᱦᱮᱸ ᱦᱮᱞᱳ ᱦᱮᱸ ᱤᱧ ᱠᱟᱢᱟᱨ ᱠᱟᱱ ᱜᱮᱭᱟ ᱛᱟᱯᱚᱨ ᱚᱠᱟ ᱠᱷᱚᱱ ᱮᱢ ᱯᱳᱱ ᱠᱟᱫᱟ ᱛᱟᱨᱯᱚᱨ ᱞᱟᱹᱭ ᱢᱮ ᱦᱮᱸ ᱟᱞᱮ ᱫᱚ ᱚᱱᱟ ᱠᱚ ᱡᱚᱛᱚ ᱜᱮᱞᱮ ᱡᱩᱛ ᱵᱟᱲᱟᱭᱮᱫᱟ ᱤᱧᱟᱹᱜ ᱤᱧᱟᱹᱜ ᱢᱚᱬᱦᱮᱫ ᱛᱮ ᱤᱧᱟᱹᱜ ᱢᱮᱬᱦᱮᱫ ᱛᱮ ᱯᱚᱭᱥᱟᱧ ᱦᱟᱛᱟᱣ ᱛᱚ ᱤᱧᱟᱹᱜ ᱢᱮᱬᱦᱮᱫ ᱫᱚ ᱡᱮᱦᱮᱛᱩ ᱫᱟᱢᱤ ᱧᱚᱜ ᱟᱜ ᱠᱟᱱ ᱛᱤᱧᱟᱹ ᱢᱚᱡᱽ ᱧᱚᱜ ᱢᱮᱬᱦᱮᱫ ᱠᱟᱱᱟ ᱛᱚ ᱥᱮᱭ ᱦᱤᱸᱥᱟᱹᱵ ᱛᱮ ᱤᱧᱟᱹᱜ ᱞᱮᱠᱟ ᱯᱚᱭᱥᱟᱧ ᱦᱟᱛᱟᱣᱟ ᱟᱨ ᱡᱩᱫᱤᱭᱳ ᱢᱟᱱᱮ ᱟᱢᱟᱜ ᱢᱮᱬᱦᱮᱫ ᱡᱩᱫᱤ ᱛᱟᱦᱮᱸᱞᱮᱱ ᱛᱟᱢ ᱠᱷᱟᱱ ᱛᱚ ᱚᱱᱟ ᱦᱤᱸᱥᱟᱹᱵ ᱛᱮ ᱛᱷᱚᱲᱟ ᱜᱟᱱ ᱠᱚᱢ ᱧᱚᱜ ᱯᱟᱲᱟᱣ ᱦᱩᱭ ᱫᱟᱲᱮᱭᱟᱢᱟ ᱟᱨ ᱟᱢᱟᱜ ᱢᱮᱬᱦᱮᱫ ᱫᱚ ᱟᱢᱟᱜ ᱢᱮᱬᱦᱮᱫ ᱠᱤ ᱢᱮᱱᱟᱜ ᱛᱟᱢᱟ ᱥᱮ ᱤᱧᱟᱹᱜ ᱢᱮᱬᱦᱮᱫ ᱛᱮᱢ ᱡᱩᱛ ᱦᱚᱪᱚᱭᱟ ᱚᱠᱟᱴᱟᱜ ᱚᱱᱟ ᱫᱚ ᱢᱮᱬᱦᱮᱫ ᱦᱤᱥᱟᱹᱵ ᱛᱮᱢ ᱞᱟᱹᱭᱟᱹᱧᱟᱹ ᱪᱮᱫ ᱢᱮᱬᱦᱮᱫ ᱠᱟᱱ ᱛᱟᱢᱟ ᱟᱨ ᱪᱮᱫ ᱡᱤᱱᱤᱥᱮᱢ ᱡᱩᱛ ᱦᱚᱪᱚᱭᱟ ᱚ ᱟᱪᱪᱷᱟ ᱪᱮᱫ ᱮᱢ ᱡᱩᱛ ᱦᱚᱪᱚ ᱠᱮᱭᱟ ᱛᱟᱦᱚᱞᱮ ᱦᱮᱸ ᱦᱩᱭᱩᱜᱼᱟ ᱚᱱᱟ ᱦᱚᱸ ᱯᱚᱭᱥᱟ ᱱᱤᱛᱳᱜ ᱡᱮᱦᱮᱛᱩ ᱚᱱᱟ ᱨᱮ ᱛᱷᱚᱲᱟ ᱜᱟᱱ ᱠᱷᱟᱹᱴᱱᱤ ᱧᱚᱜᱟᱜ ᱦᱩᱭᱩᱜᱼᱟ ᱛᱚ ᱛᱚ ᱛᱟᱣ ᱴᱟᱭᱤᱢ ᱞᱟᱜᱟᱜᱼᱟ ᱯᱨᱟᱭ ᱵᱟᱨ ᱫᱤᱱ ᱜᱟᱱ ᱴᱟᱭᱤᱢ ᱞᱟᱜᱟᱜᱼᱟ ᱵᱟᱨ ᱫᱤᱱ ᱜᱟᱱ ᱴᱟᱭᱤᱢ ᱞᱟᱜᱟᱜᱼᱟ ᱚᱱᱟ ᱠᱷᱟᱹᱴᱱᱤ ᱦᱩᱭᱩᱜᱼᱟ ᱯᱚᱭᱥᱟ ᱚᱱᱠᱟ ᱞᱟᱜᱟᱜᱼᱟ ᱦᱟᱡᱟᱨ ᱯᱚᱱᱨᱚ ᱥᱚ ᱜᱟᱱ ᱦᱮᱸ ᱚᱱᱟ ᱥᱟᱵᱚᱞ ᱨᱮᱱᱟᱜ ᱛᱚ ᱵᱤᱥᱮᱥ ᱠᱚᱨᱮ ᱛᱟᱣ ᱩᱱᱟᱹᱜ ᱠᱷᱟᱹᱴᱟᱹᱱᱤ ᱵᱟᱹᱱᱩᱜᱼᱟ ᱛᱚ ᱛᱟᱣ ᱛᱷᱚᱲᱟ ᱜᱟᱱ ᱠᱚᱥᱴᱚ ᱫᱚ ᱦᱩᱭᱩᱜ ᱜᱮᱭᱟ ᱠᱟᱨᱚᱱ ᱥᱟᱵᱚᱞ ᱨᱮᱱᱟᱜ ᱫᱚ ᱠᱚᱢ ᱥᱚᱢᱚᱭ ᱨᱮᱱᱟᱜ ᱠᱟᱹᱢᱤ ᱠᱟᱱᱟ ᱛᱚ ᱟᱢᱟᱜ ᱜᱮ ᱡᱩᱫᱤ ᱛᱟᱦᱮᱞᱮᱱ ᱛᱟᱢ ᱠᱷᱟᱱ ᱞᱳᱦᱟ ᱛᱟᱦᱚᱞᱮ ᱱᱟᱭ ᱠᱚᱨᱮ ᱠᱚᱢ ᱦᱩᱭ ᱠᱚᱜ ᱛᱟᱢᱟ ᱥᱟᱛ ᱟᱴ ᱥᱚ ᱴᱟᱠᱟ ᱟᱨ ᱡᱮᱴᱟ ᱦᱟᱱᱟ ᱡᱷᱤᱞᱟᱹᱯᱤ ᱨᱮᱱᱟᱜ ᱮᱢ ᱞᱟᱹᱭᱟᱫᱤᱧᱟ ᱚᱱᱟ ᱨᱮᱱᱟᱜ ᱫᱚ ᱛᱷᱚᱲᱟ ᱜᱟᱱ ᱠᱷᱟᱹᱴᱱᱤ ᱡᱟᱹᱥᱛᱤ ᱧᱚᱜ ᱜᱮᱭᱟ ᱛᱚ ᱟᱫᱚ ᱰᱷᱮᱨ ᱧᱚᱜ ᱜᱮ ᱞᱟᱜᱟᱜᱼᱟ ᱜᱚᱴᱟ ᱞᱳᱦᱟ ᱫᱟᱛᱨᱚᱢ ᱠᱚ ᱢᱟᱱᱮ ᱠᱷᱟᱹᱞᱤ ᱡᱩᱛ ᱩᱛᱟᱹᱨ ᱥᱮ ᱰᱟᱴᱟ ᱩᱛᱟᱹᱨ ᱦᱚᱪᱚ ᱡᱚᱛᱚ ᱛᱮ ᱯᱨᱟᱭ ᱯᱟᱲᱟᱣᱮᱱᱟ ᱚᱱᱟ ᱫᱚ ᱯᱟᱸᱥ ᱥᱚ ᱜᱟᱱ ᱚᱱᱠᱟ ᱰᱟᱸᱰᱚᱢ ᱛᱮᱫ ᱵᱟᱝ ᱫᱟᱛᱨᱚᱢ ᱫᱚ ᱵᱤᱥᱮᱥ ᱠᱚᱨᱮ ᱚᱱᱟ ᱢᱤᱫ ᱫᱤᱱ ᱜᱚᱴᱟ ᱫᱤᱱᱟᱹᱢᱟᱱ ᱞᱟᱜᱟᱜᱼᱟ ᱤᱱᱟᱹ ᱛᱮᱜᱮ ᱠᱚᱢᱯᱞᱤᱴᱚᱜᱼᱟ ᱫᱟᱛᱨᱚᱢ ᱨᱮᱱᱟᱜ ᱠᱟᱹᱢᱤ ᱠᱩᱰᱤ ᱠᱚᱦᱚᱸ ᱤᱱᱠᱟᱹ ᱜᱮ ᱞᱟᱜᱟᱜᱼᱟ ᱦᱮ ᱫᱤᱱᱢᱟᱱ ᱚᱠᱛᱮ ᱨᱮᱱᱟᱜ ᱠᱟᱹᱢᱤ ᱠᱟᱱ ᱜᱮᱭᱟ ᱠᱩᱰᱤ ᱫᱟᱛᱨᱚᱢ ᱠᱚᱨᱮᱱᱟᱜ ᱵᱤᱥᱮᱥ ᱠᱚᱨᱮ ᱟᱨ ᱡᱮᱴᱟ ᱱᱤᱡᱮᱨ ᱜᱷᱚᱱᱚᱛᱛᱚ ᱢᱟᱱᱮ ᱞᱳᱦᱟ ᱟᱹᱜᱩ ᱠᱟᱛᱮ ᱡᱮᱴᱟᱢ ᱵᱮᱱᱟᱣ ᱦᱚᱪᱩᱧᱟ ᱚᱱᱟ ᱨᱮᱱᱟᱜ ᱫᱚ ᱜᱷᱟᱹᱲᱤᱠ ᱨᱮᱱᱟᱜ ᱠᱟᱹᱢᱤ ᱠᱟᱱᱟ ᱚᱱᱟ ᱫᱚ ᱠᱩᱰᱤ ᱡᱩᱛ ᱠᱩᱰᱤ ᱦᱚᱸ ᱚᱱᱠᱟ ᱜᱮ ᱞᱟᱜᱟᱣ ᱠᱚᱜᱼᱟ ᱯᱟᱸᱥ ᱥᱚ ᱥᱟᱲᱮ ᱪᱷᱚ ᱥᱚ ᱚᱱᱠᱟ ᱯᱷᱟᱸᱠᱟ ᱫᱚ ᱚᱵᱳᱥᱥᱳᱭ ᱢᱤᱱᱟᱹᱧ ᱜᱮᱭᱟ ᱱᱤᱛᱳᱜ ᱜᱮ ᱢᱟᱱᱮ ᱛᱤᱥ ᱨᱮᱭᱟᱜ ᱴᱟᱭᱤᱢᱮᱢ ᱧᱟᱢᱟ ᱛᱟᱦᱚᱞᱮᱢ ᱟᱹᱜᱩ ᱦᱚᱴᱚ ᱠᱟᱜᱼᱟ ᱮᱱ ᱦᱤᱞᱳᱜ ᱤᱧ ᱴᱷᱮᱱ